ᱦᱮᱸ ᱡᱟᱦᱟᱸ ᱫᱚ ᱨᱟᱹᱥᱠᱟᱹ ᱨᱟᱹᱥᱠᱟᱹ ᱫᱚ ᱨᱟᱹᱥᱠᱟᱹ ᱜᱮ ᱮᱢᱚᱱ ᱠᱟᱹᱴᱤᱡ ᱠᱷᱚᱱ ᱜᱮ ᱤᱧ ᱫᱚ ᱟᱹᱰᱤ ᱟᱸᱴᱤᱧ ᱚᱱᱟ ᱥᱮᱨᱮᱧ ᱫᱚ ᱮᱱᱛᱮᱫ ᱫᱟᱹᱲ ᱞᱮᱠᱟᱛᱮᱧ ᱤᱫᱤ ᱫᱟᱲᱮᱭᱟᱜ ᱠᱟᱱ ᱛᱟᱦᱮᱱᱟ ᱛᱚ ᱥᱮᱨᱮᱧ ᱫᱚ ᱟᱹᱰᱤ ᱨᱟᱹᱥᱠᱟᱹ ᱜᱮᱧ ᱵᱩᱡᱷᱟᱹᱣᱟ ᱢᱚᱱᱨᱮ ᱠᱤᱱᱛᱩ ᱚᱱᱟ ᱢᱮᱱᱠᱷᱟᱱ ᱚᱱᱟ ᱵᱟᱱᱟᱢ ᱚᱱᱟ ᱵᱟᱱᱟᱢ ᱠᱟᱱᱛᱮ ᱤᱧᱟᱹᱜ ᱫᱚ ᱨᱟᱹᱥᱠᱟᱹ ᱚᱱᱟ ᱵᱟᱱᱟᱢ ᱛᱟᱦᱮᱱ ᱠᱷᱟᱱ ᱨᱟᱹᱥᱠᱟᱹ ᱤᱧᱟᱹᱜ ᱫᱚ ᱟᱹᱰᱤ ᱵᱟᱛᱨᱟᱣ ᱜᱤᱧ ᱵᱩᱡᱷᱟᱹᱣᱟ ᱵᱟᱦᱟ ᱠᱟᱱ ᱥᱚᱦᱨᱟᱭ ᱠᱟᱱ ᱟᱹᱰᱤ ᱚᱱᱟ ᱜᱮ ᱤᱧᱟᱹᱜ ᱫᱚ ᱢᱟᱨᱟᱝ ᱯᱟᱹᱦᱤᱞᱟᱹ ᱫᱚ ᱟᱨ ᱦᱚᱸᱜᱼᱚᱭ ᱡᱮ ᱨᱤᱡᱷᱟᱹ ᱫᱚᱱ ᱨᱤᱡᱷᱟᱹ ᱫᱚᱱ ᱱᱚᱣᱟ ᱠᱚᱦᱚᱸᱧ ᱜᱟᱛᱮ ᱠᱟᱱ ᱜᱮᱭᱟ ᱵᱟᱝ ᱮᱱᱮᱡ ᱠᱟᱱ ᱜᱮᱭᱟ ᱟᱨ ᱱᱚᱣᱟ ᱥᱚᱦᱨᱟᱭ ᱮᱱᱮᱡ ᱢᱟ ᱮᱱᱛᱮᱫ ᱱᱚᱣᱟ ᱥᱚ ᱡᱚᱛᱚ ᱦᱚᱲ ᱜᱮᱠᱚ ᱮᱱᱮᱡᱚᱜᱼᱟ ᱨᱤᱸᱡᱷᱟᱹ ᱢᱟᱛᱣᱟᱨᱮ ᱱᱚᱣᱟ ᱠᱚᱫᱚ ᱡᱚᱛᱚ ᱜᱮᱧ ᱮᱱᱮᱡ ᱠᱟᱱᱟ ᱵᱟᱱᱟᱢ ᱫᱚ ᱤᱧ ᱫᱚ ᱢᱟᱱᱮ ᱥᱚᱸᱜᱮ ᱛᱟᱦᱮᱱ ᱠᱷᱟᱡ ᱵᱟᱱᱟᱢ ᱫᱚ ᱟᱹᱰᱤ ᱟᱸᱴ ᱢᱟᱱᱮ ᱡᱤᱣᱤ ᱨᱮ ᱮᱠᱫᱚᱢ ᱢᱚᱱᱨᱮ ᱵᱷᱤᱡᱟᱹᱜ ᱞᱮᱠᱟ ᱵᱟᱱᱟᱢ ᱫᱚ ᱵᱟᱱᱟᱨ ᱜᱟᱞᱟ ᱵᱟᱱᱟᱢ ᱜᱟᱞᱟ ᱵᱟ ᱱᱤᱡᱮᱨᱟᱜ ᱜᱟᱞᱟ ᱛᱮᱜᱮ ᱤᱧ ᱫᱚ ᱟᱹᱰᱤ ᱵᱟᱛᱨᱟᱣ ᱜᱮ ᱱᱚᱣᱟ ᱠᱚᱫᱚᱧ ᱨᱟᱹᱥᱠᱟᱹ ᱛᱟᱞᱟ ᱨᱮᱜᱮᱧ ᱵᱩᱡᱷᱟᱹᱣᱟ ᱡᱮ ᱡᱟᱦᱟᱱᱟᱜ ᱫᱚ ᱛᱮᱦᱮᱧ ᱵᱟᱯᱞᱟ ᱵᱤᱦᱟᱹ ᱨᱮᱫᱚ ᱥᱚᱴᱷᱤᱠ ᱦᱚᱸ ᱚᱱᱠᱟ ᱫᱚ ᱵᱟᱹᱧ ᱵᱩᱡᱷᱟᱹᱣᱟ ᱫᱚᱝ ᱞᱟᱜᱽᱲᱮ ᱫᱚ ᱤᱧ ᱫᱚ ᱚᱱᱮ ᱱᱤᱡᱮ ᱜᱤᱧ ᱜᱩᱱᱟᱹᱱᱚᱜᱼᱟ ᱡᱮ ᱱᱚᱣᱟ ᱢᱟᱹᱛᱣᱟᱹ ᱫᱚᱱ ᱟᱨ ᱱᱚᱣᱟ ᱠᱟᱨᱟᱢ ᱫᱚᱱ ᱱᱚᱣᱟ ᱫᱚᱧ ᱮᱱᱮᱡ ᱠᱟᱱ ᱜᱮᱭᱟ ᱮᱱᱮᱡ ᱫᱚ ᱵᱟᱝ ᱫᱚ ᱵᱟᱝ ᱮᱱᱮᱡ ᱠᱟᱱ ᱜᱤᱭᱟᱹᱧ ᱠᱤᱱᱛᱩ ᱠᱤᱪᱷᱩ ᱠᱤᱪᱷᱩ ᱦᱚᱲ ᱠᱚ ᱵᱚᱸᱜᱟ ᱛᱟᱞᱟᱭᱮᱱ ᱠᱷᱟᱱ ᱱᱤᱡ ᱱᱤᱡᱮ ᱜᱮ ᱮᱥᱠᱟᱨ ᱚᱱᱟ ᱮᱥᱠᱟᱨ ᱛᱟᱞᱟ ᱨᱮᱜᱮ ᱪᱮᱫ ᱟᱫᱚᱢ ᱪᱤᱠᱟᱹᱭᱟ ᱟᱥᱚᱞ ᱵᱚᱸᱜᱟ ᱦᱚᱲ ᱜᱮ ᱵᱟᱹᱱᱩᱭᱟ ᱵᱟᱭ ᱛᱟᱦᱮᱱ ᱠᱷᱟᱱ ᱟᱥᱚᱞ ᱦᱮᱰ ᱦᱚᱲ ᱜᱮ ᱢᱟᱱᱮ ᱵᱚᱦᱚᱜ ᱦᱚᱲ ᱦᱮᱰ ᱦᱚᱲ ᱢᱟᱱᱮ ᱵᱚᱦᱚᱜ ᱦᱚᱲ ᱩᱱᱤ ᱵᱚᱦᱚᱜ ᱦᱚᱲ ᱵᱟᱭ ᱛᱟᱦᱮᱱ ᱠᱷᱟᱱ ᱪᱤᱠᱟᱹᱛᱮ ᱛᱮᱦᱮᱧ ᱫᱚ ᱛᱤᱧ ᱨᱟᱹᱥᱠᱟᱹ ᱫᱚᱢ ᱨᱟᱹᱥᱠᱟᱹᱭᱟ ᱢᱤᱫ ᱛᱤ ᱛᱮᱫᱚ ᱢᱤᱫ ᱛᱤ ᱛᱮᱫᱚ ᱵᱟᱝᱜᱮ ᱥᱟᱰᱮᱭᱟ ᱵᱟᱱᱟᱨ ᱛᱤ ᱵᱟᱝ ᱥᱟᱰᱮ ᱞᱮᱱᱠᱷᱟᱱ ᱵᱟᱱᱟᱨ ᱛᱤ ᱵᱟᱝ ᱧᱟᱯᱟᱢ ᱞᱮᱠᱷᱟᱱ ᱫᱚ ᱵᱟᱝ ᱥᱟᱰᱮᱭᱟ ᱛᱷᱟᱭᱚ ᱟᱫᱚ ᱚᱱᱠᱟ ᱜᱮ ᱢᱤᱫ ᱦᱚᱲ ᱫᱚ ᱪᱮᱫ ᱮᱢ ᱪᱤᱠᱟᱹᱭᱟ ᱵᱟᱠᱷᱟᱱ ᱡᱮ ᱨᱟᱹᱥᱠᱟᱹ ᱛᱟᱞᱟ ᱨᱮᱜᱮ ᱤᱧ ᱨᱟᱹᱥᱠᱟᱹ ᱠᱟᱱ ᱛᱟᱦᱮᱱᱟ ᱟᱹᱰᱤ ᱨᱟᱹᱥᱠᱟᱹ ᱜᱤᱧ ᱨᱟᱹᱥᱠᱟᱹᱭᱮᱫ ᱠᱟᱱ ᱛᱟᱦᱮᱱᱟ ᱮᱱᱮᱡ ᱥᱮᱨᱮᱧ ᱫᱚ ᱵᱷᱟᱜᱤ ᱜᱤᱧ ᱛᱟᱦᱮᱸ ᱠᱟᱱᱟ ᱡᱟᱜᱤᱧ ᱫᱟᱲᱮᱭᱟᱜ ᱠᱟᱱ ᱛᱟᱦᱮᱱᱟ ᱵᱷᱟᱜᱤ ᱜᱮ ᱤᱱᱟᱹᱜᱮ ᱡᱚᱦᱟᱨ